ᱦᱚᱸ ᱦᱮᱞᱳ ᱦᱚᱸ ᱪᱮᱫ ᱮᱢ ᱢᱮᱱᱮᱫ ᱠᱟᱱᱟ ᱦᱮᱸ ᱟᱪᱪᱷᱟ ᱟᱫᱚ ᱟᱛᱮᱫ ᱟᱞᱮ ᱚᱱᱛᱮ ᱠᱷᱚᱱ ᱵᱟᱞᱮ ᱧᱟᱢ ᱠᱟᱫᱟ ᱛᱚ ᱜᱮᱥ ᱱᱤᱛᱚᱜ ᱚᱯᱷᱤᱥ ᱨᱮᱦᱚᱸ ᱵᱟᱹᱱᱩᱜᱼᱟ ᱱᱚᱣᱟ ᱥᱚᱯᱛᱟ ᱫᱚ ᱵᱟᱹᱧ ᱤᱫᱤ ᱫᱟᱲᱮᱣᱟᱜᱼᱟ ᱜᱮᱥ ᱵᱟᱝ ᱦᱮᱡ ᱞᱮᱱ ᱠᱷᱟᱱ ᱫᱚ ᱵᱟᱹᱧ ᱤᱫᱤ ᱫᱟᱲᱮᱭᱟᱜᱼᱟ ᱛᱚ ᱦᱮᱸ ᱫᱟᱨᱟᱭ ᱦᱮᱸ ᱫᱟᱨᱟᱭ ᱥᱚᱯᱛᱟ ᱛᱮᱫᱚ ᱦᱩᱭᱩᱜ ᱜᱮᱭᱟ ᱫᱟᱨᱟᱭ ᱥᱚᱯᱛᱟ ᱛᱮᱫ ᱦᱩᱭᱩᱜ ᱜᱮᱭᱟ ᱦᱮᱸ ᱟᱫᱚ ᱟᱹᱰᱤ ᱫᱚᱨᱠᱟᱨ ᱜᱮ ᱵᱟᱝ ᱱᱤᱛᱚᱜ ᱛᱮᱫ ᱟᱪᱪᱷᱟ ᱟᱫᱚ ᱴᱷᱤᱠ ᱜᱮᱭᱟ ᱫᱟᱨᱟᱭ ᱦᱟᱯᱛᱟ ᱛᱮᱫᱚ ᱞᱤᱧ ᱤᱫᱤ ᱦᱚᱴᱚ ᱠᱟᱜ ᱱᱟᱦᱟᱜ ᱦᱮᱡ ᱞᱮᱱ ᱠᱷᱟᱱ ᱜᱤᱧ ᱤᱫᱤ ᱦᱚᱴᱚ ᱠᱟᱜᱼᱟ ᱯᱚᱭᱥᱟ ᱫᱚ ᱱᱤᱛᱚᱜ ᱫᱚ ᱜᱮᱥ ᱨᱮᱱᱟᱜ ᱤᱭᱟᱹ ᱫᱚ ᱵᱟᱲᱦᱟᱣ ᱠᱟᱱᱟ ᱦᱟᱡᱟᱨ ᱯᱚᱪᱟᱥ ᱴᱟᱠᱟ ᱞᱟᱜᱟᱜ ᱠᱟᱱᱟ ᱚᱱᱟ ᱫᱚ ᱦᱚᱨ ᱠᱷᱚᱨᱪᱟ ᱢᱟᱱᱮ ᱥᱩᱱᱩᱢ ᱠᱷᱚᱨᱪᱟ ᱚᱱᱟ ᱯᱚᱪᱟᱥ ᱴᱟᱠᱟ ᱟᱨ ᱚᱱᱟᱜᱮ ᱵᱚᱞᱮ ᱦᱮᱸ ᱟᱪᱪᱷᱟ ᱚᱱᱟᱫᱚ ᱮᱱᱛᱮᱫ ᱞᱟᱜᱟ ᱜᱮᱭᱟ ᱚᱱᱟ ᱫᱚ ᱦᱚᱨ ᱠᱷᱚᱨᱪᱟ ᱠᱟᱱᱟ ᱛᱚ ᱵᱟᱲᱦᱟᱣ ᱠᱟᱱᱟ ᱜᱮᱥ ᱨᱮᱱᱟᱜ ᱫᱟᱢ ᱦᱚᱸ ᱴᱷᱤᱠ ᱜᱮᱭᱟ ᱫᱟᱨᱟᱭ ᱥᱚᱯᱛᱟᱛᱮᱧ ᱤᱫᱤ ᱦᱚᱴᱚ ᱠᱟᱜᱼᱟ ᱦᱟᱸᱜ ᱯᱷᱳᱱ ᱱᱚᱣᱟ ᱨᱮᱜᱮ ᱦᱟᱸᱜ ᱯᱮ ᱯᱷᱳᱱ ᱠᱮᱫ ᱜᱮ ᱦᱮᱸ ᱫᱷᱟᱣᱟᱰᱟᱸᱜᱟ ᱜᱮ ᱤᱫᱤ ᱦᱳᱭᱳᱜ ᱟᱛᱚ ᱦᱮᱸ ᱦᱮᱸ ᱢᱟ